ᱱᱟᱦᱟᱜ ᱚᱠᱛᱚ ᱨᱮᱫᱚ ᱟᱵᱚ ᱥᱟᱱᱛᱟᱲᱤ ᱯᱟᱹᱨᱥᱤ ᱛᱮ ᱥᱮ ᱟᱵᱚ ᱡᱟᱦᱟᱸ ᱥᱟᱱᱛᱟᱲᱤ ᱟᱠᱷᱚᱨ ᱢᱮᱱᱟᱜ ᱠᱟᱜ ᱛᱟᱵᱚᱱᱟ ᱡᱟᱦᱟᱸ ᱫᱚ ᱚᱞ ᱪᱤᱠᱤ ᱵᱚᱱ ᱢᱮᱛᱟᱜ ᱠᱟᱱᱟ ᱚᱱᱟ ᱟᱠᱷᱚᱨ ᱛᱮ ᱚᱞᱚᱜ ᱯᱟᱲᱦᱟᱣ ᱫᱚ ᱟᱹᱰᱤᱜᱮ ᱡᱟᱹᱨᱩᱲᱟ ᱥᱮ ᱞᱟᱹᱠᱛᱤ ᱦᱚᱸ ᱢᱮᱱᱟᱜ ᱠᱟᱫᱟ ᱪᱮᱫᱟᱜ ᱥᱮ ᱵᱟᱝᱢᱟ ᱥᱟᱱᱟᱢ ᱜᱮᱵᱚᱱ ᱧᱮᱞ ᱠᱟᱫᱟ ᱥᱮᱵᱚᱱ ᱵᱟᱰᱟᱭ ᱜᱮᱭᱟ ᱟᱹᱵᱩ ᱱᱚᱣᱟ ᱫᱤᱥᱚᱢ ᱨᱮ ᱡᱟᱦᱟᱸ ᱛᱤᱱᱟᱹᱜ ᱯᱟᱹᱨᱥᱤ ᱜᱷᱟᱨᱚᱸᱡᱽ ᱨᱮᱱ ᱦᱚᱲ ᱢᱮᱱᱟᱜ ᱠᱟᱜ ᱠᱚᱣᱟ ᱩᱱᱠᱩ ᱦᱚᱲ ᱥᱮ ᱢᱟᱹᱱᱢᱤ ᱠᱚᱫᱚ ᱟᱠᱚᱨᱮᱱ ᱜᱤᱫᱽᱨᱟᱹ ᱠᱚ ᱥᱮ ᱯᱟᱹᱴᱷᱩᱣᱟᱹ ᱠᱚ ᱟᱠᱚᱣᱟᱜ ᱟᱭᱳ ᱟᱲᱟᱝ ᱛᱮᱠᱚ ᱯᱟᱲᱦᱟᱣ ᱦᱚᱪᱚᱭᱮᱜ ᱠᱚᱣᱟ ᱟᱨ ᱚᱱᱟ ᱠᱚᱦᱚᱸ ᱟᱹᱰᱤ ᱥᱚᱞᱦᱮ ᱛᱮᱠᱚ ᱦᱟᱛᱟᱣ ᱫᱟᱲᱮᱭᱜ ᱠᱟᱱᱟ ᱟᱨᱠᱚ ᱟᱨ ᱚᱱᱟᱠᱚ ᱯᱟᱲᱦᱟᱣ ᱠᱟᱛᱮ ᱦᱚᱸ ᱦᱟᱯᱮᱱ ᱫᱤᱱ ᱨᱮᱱ ᱟᱹᱰᱤ ᱢᱟᱨᱟᱝ ᱢᱟᱨᱟᱝ ᱢᱟᱹᱱᱟᱱ ᱡᱟᱭᱜᱟ ᱠᱚ ᱦᱟᱢᱮᱴ ᱡᱚᱝ ᱠᱟᱱᱟ ᱥᱮ ᱢᱟᱨᱟᱝ ᱢᱟᱨᱟᱝ ᱦᱚᱲᱠᱚ ᱵᱮᱱᱟᱜ ᱠᱟᱱᱟ ᱛᱚ ᱚᱱᱟ ᱞᱮᱠᱟᱛᱮ ᱞᱟᱹᱭ ᱜᱟᱱᱚᱜᱼᱟ ᱡᱮ ᱟᱵᱚᱨᱮᱱ ᱥᱟᱱᱛᱟᱲ ᱯᱟᱹᱴᱷᱩᱣᱟᱹ ᱠᱚ ᱡᱩᱫᱤ ᱟᱵᱚᱣᱟᱜ ᱟᱹᱭᱩ ᱟᱲᱟᱝ ᱛᱮᱵᱚᱱ ᱯᱟᱲᱦᱟᱣ ᱦᱚᱪᱚ ᱠᱚᱣᱟ ᱛᱚᱵᱮ ᱦᱟᱯᱮᱱ ᱫᱤᱱᱨᱮ ᱩᱱᱠᱩ ᱦᱚᱸ ᱟᱹᱰᱤ ᱞᱟᱯᱷᱟᱝ ᱞᱟᱯᱷᱟᱝ ᱥᱮ ᱫᱟᱢᱟᱱᱟᱝ ᱢᱟᱹᱱ ᱦᱚᱸᱠᱚ ᱦᱟᱢᱮᱴ ᱫᱟᱲᱮᱭᱟᱜᱼᱟ ᱟᱜᱟᱢ ᱫᱤᱱᱨᱮ ᱥᱮ ᱞᱟᱹᱴᱩ ᱞᱟᱹᱴᱩ ᱦᱚᱲ ᱦᱚᱸᱠᱚ ᱵᱮᱱᱟᱣ ᱫᱟᱲᱮᱭᱟᱜᱼᱟ ᱟᱨ ᱚᱱᱟ ᱥᱟᱶ ᱥᱟᱶᱛᱮ ᱟᱨᱚ ᱵᱚᱱ ᱵᱟᱲᱟᱭ ᱜᱮᱭᱟ ᱡᱮ ᱵᱟᱝᱢᱟ ᱟᱵᱚᱣᱟᱜ ᱥᱟᱱᱛᱟᱲᱤ ᱯᱟᱹᱨᱥᱤ ᱫᱚ ᱩᱱᱤᱥᱥᱚ ᱯᱚᱸᱪᱤᱥ ᱥᱟᱹᱦᱤᱛ ᱨᱮ ᱥᱮ ᱢᱤᱫ ᱜᱮᱥᱟᱭ ᱟᱨᱮ ᱥᱟᱭ ᱵᱟᱜᱮ ᱢᱚᱬᱮ ᱥᱟᱹᱦᱤᱛ ᱨᱮ ᱯᱚᱱᱰᱤᱛ ᱨᱟᱹᱜᱷᱩᱱᱟᱛᱷ ᱢᱩᱨᱢᱩ ᱟᱵᱚ ᱪᱤᱠᱤ ᱫᱚᱭ ᱛᱮᱭᱟᱨ ᱞᱮᱫᱟ ᱡᱟᱦᱟᱸ ᱫᱚ ᱢᱤᱫ ᱜᱮᱥᱟᱭ ᱟᱨᱮᱥᱟᱭ ᱵᱟᱜᱮ ᱯᱮᱜᱮ ᱛᱩᱨᱩᱭ ᱥᱟᱹᱦᱤᱛ ᱨᱮ ᱜᱳᱴᱟᱭ ᱩᱪᱷᱟᱹᱱ ᱞᱮᱱᱟ ᱟᱨ ᱟᱵᱚᱣᱟᱜ ᱯᱟᱹᱨᱥᱤ ᱛᱮᱦᱚᱸ ᱯᱩᱛᱷᱤ ᱯᱚᱛᱚᱵ ᱠᱚᱢᱟ ᱢᱮᱱᱟᱜ ᱟᱠᱟᱜ ᱜᱮ ᱛᱟᱪᱷᱟᱲᱟ ᱞᱮᱛᱟᱲᱜᱮ ᱱᱮᱛᱟᱨ ᱦᱚᱸ ᱩᱪᱷᱟᱹᱱᱚᱜ ᱠᱟᱱ ᱜᱮᱭᱟ ᱤᱥᱠᱩᱞ ᱠᱚᱦᱚᱸ ᱫᱷᱟᱨᱮ ᱯᱟᱥᱮ ᱵᱚᱱ ᱧᱮᱞ ᱞᱮᱠᱷᱟᱱ ᱫᱚ ᱥᱟᱱᱛᱟᱲᱤ ᱢᱤᱰᱤᱭᱟᱢ ᱥᱮ ᱟᱵᱚ ᱪᱤᱠᱤ ᱫᱟᱨᱟᱭ ᱛᱮᱜᱮ ᱤᱥᱠᱩᱞ ᱠᱚᱨᱮ ᱦᱚᱸ ᱚᱞᱚᱜ ᱯᱟᱲᱦᱟᱣ ᱥᱮ ᱠᱚᱞᱮᱡᱽ ᱠᱚᱨᱮ ᱵᱟᱝᱢᱟ ᱥᱮ ᱵᱤᱫᱽᱫᱟᱹᱜᱟᱲ ᱨᱮ ᱥᱮ ᱡᱮᱜᱮᱛ ᱵᱤᱫᱽᱫᱟᱹᱜᱟᱲ ᱠᱚᱨᱮ ᱦᱚᱸ ᱚᱞᱚᱜ ᱯᱟᱲᱦᱟᱣ ᱦᱩᱭᱩᱜ ᱠᱟᱱ ᱜᱮᱭᱟ ᱚᱱᱟ ᱥᱟᱶ ᱥᱟᱶᱛᱮ ᱠᱷᱚᱸᱫᱽᱨᱚᱱ ᱠᱟᱹᱢᱤ ᱦᱚᱸ ᱟᱹᱰᱤ ᱞᱮᱛᱟᱲᱜᱮ ᱞᱟᱦᱟ ᱪᱟᱞᱟᱜ ᱠᱟᱱᱟ ᱯᱩᱛᱷᱤ ᱯᱟᱛᱷᱟᱢ ᱥᱮ ᱯᱟᱛᱷᱟᱢ ᱠᱚᱦᱚᱸ ᱚᱱᱟ ᱠᱚᱦᱚᱸ ᱩᱪᱷᱟᱹᱱᱚᱜ ᱠᱟᱱ ᱜᱮᱭᱟ ᱚᱱᱟ ᱞᱮᱠᱟᱛᱮ ᱞᱟᱹᱭ ᱜᱟᱱᱚᱜᱼᱟ ᱡᱮ ᱟᱵᱚ ᱥᱟᱱᱛᱟᱲᱤ ᱯᱟᱹᱨᱥᱤ ᱛᱮ ᱡᱚᱛᱚ ᱠᱤᱪᱷᱩᱜᱮ ᱢᱮᱱᱟᱜ ᱠᱟᱫᱟ ᱮᱱᱛᱮ ᱨᱮᱦᱚᱸ ᱟᱵᱚᱣᱟᱜ ᱟᱵᱚᱨᱮᱱ ᱯᱟᱹᱴᱷᱩᱣᱟᱹ ᱠᱚᱫᱚ ᱥᱟᱱᱛᱟᱲᱤ ᱯᱟᱹᱨᱥᱤ ᱵᱟᱝ ᱠᱟᱛᱮ ᱮᱴᱟᱜ ᱯᱟᱹᱨᱥᱤ ᱛᱮᱠᱚ ᱯᱟᱲᱦᱟᱜ ᱠᱟᱱᱟ ᱚᱱᱟᱛᱮ ᱟᱭᱢᱟ ᱞᱮᱠᱟᱱ ᱡᱟᱸᱜᱮ ᱫᱟᱨᱟᱢ ᱦᱚᱸ ᱦᱩᱭᱩᱜ ᱠᱟᱱ ᱛᱟᱠᱚᱣᱟ ᱡᱮᱞᱮᱠᱟ ᱮᱴᱟᱜ ᱟᱹᱵᱩᱨᱮᱱ ᱯᱟᱹᱴᱷᱩᱣᱟᱹ ᱠᱚ ᱥᱮ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱡᱚᱠᱷᱚᱱ ᱢᱤᱫ ᱠᱟᱹᱴᱤᱡ ᱠᱷᱚᱱᱟᱜ ᱜᱮ ᱯᱳᱭᱞᱳ ᱛᱮᱫᱚ ᱟᱵᱚ ᱥᱟᱱᱛᱟᱲᱤ ᱯᱟᱹᱨᱥᱤ ᱠᱚ ᱨᱚᱲ ᱮᱫᱟ ᱡᱚᱛᱚ ᱜᱮᱠᱚ ᱵᱩᱡᱽ ᱫᱟᱲᱮᱜ ᱠᱟᱱᱟ ᱦᱩᱰᱤᱧ ᱠᱷᱚᱱᱟᱜ ᱨᱚᱲ ᱯᱟᱹᱨᱠᱟᱹᱣ ᱠᱟᱱᱟ ᱠᱚ ᱟᱨ ᱩᱱᱠᱩ ᱡᱩᱫᱤ ᱟᱵᱚ ᱡᱩᱫᱤ ᱵᱟᱝᱞᱟ ᱢᱤᱰᱤᱭᱟᱢ ᱥᱮ ᱤᱝᱨᱮᱡᱤ ᱢᱮᱰᱤᱭᱟᱢ ᱛᱮᱵᱚᱱ ᱯᱟᱲᱦᱟᱣ ᱦᱚᱪᱚ ᱠᱚᱣᱟ ᱛᱟᱦᱞᱮ ᱯᱨᱚᱛᱷᱚᱢ ᱯᱳᱭᱞᱳ ᱯᱳᱭᱞᱳ ᱛᱮᱫᱚ ᱟᱭᱢᱟ ᱞᱮᱠᱟᱱᱟᱜ ᱡᱟᱸᱜᱮ ᱫᱟᱨᱟᱢ ᱛᱤᱸᱜᱩᱱ ᱛᱟᱵᱚᱱᱟ ᱡᱮᱞᱮᱠᱟ ᱵᱟᱝ ᱠᱚ ᱵᱩᱡᱽ ᱫᱟᱲᱮᱭᱟᱜᱼᱟ ᱵᱟᱝᱢᱟ ᱪᱮᱫ ᱞᱮᱠᱟ ᱚᱞ ᱦᱩᱭᱩᱜᱼᱟ ᱨᱚᱲ ᱠᱚᱦᱚᱸ ᱟᱹᱰᱤ ᱮᱴᱠᱮᱴᱚᱬᱮ ᱦᱩᱭᱩᱜ ᱛᱟᱠᱚᱣᱟ ᱚᱱᱟᱛᱮ ᱜᱟᱛᱮ ᱠᱚᱦᱚᱸ ᱵᱟᱝ ᱠᱚ ᱜᱟᱛᱮ ᱫᱟᱲᱮᱭᱟᱜᱼᱟ ᱵᱟᱝ ᱠᱚ ᱢᱮᱥᱟ ᱫᱟᱲᱮᱭᱟᱜᱼᱟ ᱩᱱᱠᱩ ᱥᱟᱛᱮᱜ ᱯᱟᱹᱴᱷᱩᱣᱟᱹ ᱠᱚ ᱥᱟᱛᱮᱜ ᱟᱨ ᱟᱨᱦᱚᱸ ᱮᱢᱟᱱ ᱮᱢᱟᱱ ᱱᱚᱝᱠᱟᱱ ᱡᱟᱸᱜᱮ ᱫᱟᱨᱟᱢ ᱦᱩᱭᱩᱜᱼᱟ ᱚᱱᱟ ᱠᱷᱟᱹᱛᱤᱨ ᱛᱮ ᱧᱮᱞᱚᱜ ᱠᱟᱱᱟ ᱡᱟᱦᱟᱸ ᱫᱚ ᱟᱨ ᱯᱟᱲᱦᱟᱜ ᱠᱚᱦᱚᱸ ᱠᱚ ᱵᱟᱹᱜᱤᱭᱟ ᱟᱫᱷᱟ ᱵᱤᱫᱟᱹᱨᱮ ᱚᱱᱟ ᱞᱮᱠᱟᱛᱮ ᱞᱟᱹᱭ ᱜᱟᱱᱚᱜᱼᱟ ᱡᱮ ᱥᱟᱱᱛᱟᱲᱤ ᱯᱟᱹᱨᱥᱤ ᱛᱮ ᱡᱩᱫᱤ ᱠᱚ ᱯᱟᱲᱦᱟᱣᱟ ᱛᱟᱦᱚᱞᱮ ᱠᱷᱟᱱ ᱯᱟᱲᱦᱟᱣ ᱦᱚᱸ ᱥᱚᱞᱦᱮᱜ ᱛᱟᱠᱚᱣᱟ ᱵᱩᱡᱽ ᱦᱚᱸ ᱯᱟᱲᱦᱟᱣ ᱦᱚᱸ ᱵᱩᱡᱽ ᱦᱚᱸ ᱟᱹᱰᱤ ᱴᱟᱴᱠᱟ ᱠᱚ ᱵᱩᱡᱽ ᱫᱟᱲᱮᱭᱟᱜᱼᱟ ᱥᱮ ᱢᱟᱱᱮ ᱟᱹᱰᱤ ᱥᱚᱞᱦᱮᱛᱮ ᱥᱟᱱᱟᱢᱟᱜ ᱠᱚ ᱦᱟᱛᱟᱣ ᱫᱟᱲᱮᱭᱟᱜᱼᱟ ᱛᱚ ᱚᱱᱟ ᱞᱮᱠᱟᱛᱮ ᱞᱟᱹᱭ ᱜᱟᱱᱚᱜᱼᱟ ᱡᱮ ᱥᱟᱱᱛᱟᱲᱤ ᱯᱟᱹᱨᱥᱤ ᱛᱮ ᱡᱩᱫᱤ ᱟᱵᱚᱨᱮᱱ ᱯᱟᱹᱴᱷᱩᱣᱟᱹ ᱠᱚ ᱯᱟᱲᱦᱟᱜᱼᱟ ᱮᱸᱰᱮᱠᱷᱟᱱ ᱦᱟᱯᱮᱱ ᱫᱤᱱᱨᱮ ᱟᱹᱰᱤ ᱱᱟᱯᱟᱭ ᱦᱩᱭᱩᱜᱼᱟ ᱚᱱᱟ ᱥᱟᱶ ᱥᱟᱶᱛᱮ ᱟᱵᱚ ᱯᱟᱹᱨᱥᱤ ᱦᱚᱸ ᱦᱟᱨᱟ ᱵᱩᱨᱩᱜᱼᱟ ᱞᱟᱭᱼᱞᱟᱠᱪᱟᱨ ᱦᱚᱸ ᱯᱟᱹᱴᱷᱩᱣᱟᱹ ᱠᱚ ᱫᱟᱨᱟᱭ ᱛᱮᱜᱮ ᱚᱱᱟᱠᱚ ᱥᱟᱵ ᱨᱟᱠᱟᱵ ᱦᱩᱭᱩᱜᱼᱟ ᱛᱚ ᱥᱟᱱᱟᱢᱟᱜ ᱜᱮ ᱡᱤᱭᱟᱹᱲ ᱛᱟᱦᱮᱱᱟ ᱡᱩᱫᱤ ᱟᱵᱚ ᱥᱟᱱᱛᱟᱲᱤ ᱯᱟᱹᱨᱥᱤ ᱵᱚᱱ ᱡᱚᱛᱚᱱ ᱡᱚᱜᱟᱣ ᱠᱷᱟᱡ ᱥᱟᱱᱟᱢ ᱠᱚᱛᱮ